ᱟᱢ ᱡᱮ ᱡᱟᱦᱟᱸ ᱱᱚᱣᱟᱢ ᱞᱟᱹᱭ ᱮᱫᱟ ᱠᱤ ᱱᱤᱭᱟᱹ ᱨᱟᱡᱽᱱᱚᱜᱚᱨ ᱢᱟᱲᱟᱝ ᱨᱮ ᱜᱟᱹᱰᱤ ᱯᱟᱞᱴᱟᱣ ᱟᱠᱟᱱᱟ ᱛᱚ ᱚᱱᱟ ᱢᱟᱲᱟᱝ ᱜᱟᱹᱰᱤ ᱵᱟᱭ ᱥᱮᱱᱚᱜᱼᱟ ᱛᱚ ᱤᱧ ᱪᱟᱭᱵᱟᱥᱟ ᱥᱮᱱ ᱨᱮᱭᱟᱜ ᱢᱮᱱᱟᱜ ᱛᱚ ᱪᱮᱫ ᱟᱢ ᱚᱱᱟ ᱨᱮᱭᱟᱜ ᱠᱟᱹᱣᱰᱤᱢ ᱮᱢ ᱫᱟᱲᱮᱭᱤᱧᱟ ᱛᱚ ᱡᱟᱦᱟᱸ ᱛᱤᱱᱟᱹᱜ ᱠᱟᱣᱲᱤ ᱵᱮᱱᱟᱜᱼᱟ ᱢᱟᱱᱮ ᱯᱩᱭᱥᱟᱹ ᱞᱟᱜᱟᱜᱼᱟ ᱤᱱᱟᱹᱜ ᱜᱮ ᱪᱤᱠᱟᱹᱛᱮ ᱤᱧᱟᱹᱜ ᱥᱮᱱ ᱨᱮᱭᱟᱜ ᱱᱤᱦᱟᱹᱛᱤ ᱡᱟᱹᱨᱩᱨᱤ ᱜᱮᱭᱟ ᱤᱧ ᱵᱟᱥᱛᱮ ᱫᱚ ᱵᱟᱝ ᱨᱮᱦᱚᱸ ᱦᱩᱰᱤᱧ ᱜᱟᱹᱲᱤ ᱛᱮᱦᱚᱸᱧ ᱥᱮᱱᱚᱜᱼᱟ ᱢᱮᱱᱠᱷᱟᱱ ᱥᱮᱱ ᱨᱮᱭᱟᱜ ᱫᱚ ᱟᱹᱰᱤ ᱜᱮ ᱡᱟᱹᱨᱩᱨᱤ ᱜᱮᱭᱟ ᱛᱤᱧ